ᱱᱟᱦᱟᱜ ᱡᱮᱜᱮᱛ ᱨᱮ ᱥᱟᱱᱛᱟᱲᱤ ᱯᱟᱹᱨᱥᱤ ᱫᱚ ᱟᱵᱚ ᱱᱚᱣᱟ ᱛᱮᱵᱚ ᱛᱟᱭᱚᱢᱟᱠᱟᱱᱟ ᱡᱮ ᱟᱵᱚ ᱟᱛᱳ ᱫᱤᱥᱚᱢ ᱠᱷᱚᱱ ᱪᱟᱞᱟᱣ ᱠᱟᱛᱮ ᱵᱟᱡᱟᱨ ᱨᱮᱵᱚᱱ ᱛᱟᱦᱮᱱ ᱠᱟᱱᱟ ᱟᱨ ᱵᱟᱡᱟᱨ ᱨᱮ ᱛᱟᱦᱮᱸ ᱛᱟᱦᱮᱸ ᱛᱮᱜᱮ ᱟᱵᱚ ᱟᱵᱚᱣᱟᱜ ᱫᱷᱚᱨᱚᱢ ᱪᱮ ᱵᱟᱝᱼᱟ ᱟᱵᱚ ᱟᱵᱚᱣᱟᱜ ᱚᱞ ᱪᱮ ᱟᱵᱚᱣᱟᱜ ᱟᱹᱨᱤᱼᱪᱟᱹᱞᱤ ᱵᱟᱵᱚᱱ ᱯᱟᱸᱡᱟᱭᱮᱫᱼᱟ ᱵᱟᱡᱟᱨ ᱨᱮ ᱛᱟᱦᱮᱸ ᱠᱟᱛᱮ ᱟᱵᱚ ᱦᱚᱸ ᱥᱟᱱᱛᱟᱲ ᱛᱮ ᱨᱚᱲ ᱵᱟᱹᱜᱤ ᱠᱟᱛᱮ ᱡᱮ ᱵᱟᱝᱢᱟ ᱫᱤᱠᱩ ᱛᱮᱜᱮ ᱵᱚᱱ ᱨᱚᱲ ᱠᱟᱱᱟ ᱪᱮᱫᱟᱜ ᱠᱤ ᱚᱸᱰᱮ ᱫᱚ ᱚᱱᱠᱟᱱ ᱠᱚᱜᱮ ᱦᱚᱲᱠᱚ ᱢᱮᱱᱟᱜ ᱠᱚᱣᱟ ᱟᱨ ᱩᱱᱠᱩ ᱥᱟᱜ ᱛᱟᱦᱮᱸ ᱛᱮᱦᱚᱸ ᱜᱮ ᱟᱵᱚ ᱦᱚᱸ ᱚᱱᱠᱟ ᱵᱚ ᱨᱚᱲ ᱮᱜᱼᱟ ᱟᱫᱚ ᱟᱵᱚᱣᱟᱜ ᱥᱟᱱᱛᱟᱲ ᱯᱟᱹᱨᱥᱤ ᱫᱚ ᱚᱱᱟ ᱛᱮᱦᱚᱸ ᱛᱟᱭᱚᱢᱚᱜ ᱠᱟᱱᱟ ᱟᱨ ᱟᱵᱚ ᱟᱵᱚᱣᱟᱜ ᱫᱷᱚᱨᱚᱢ ᱦᱚᱸᱵᱚᱱ ᱟᱫ ᱮᱫᱟ ᱡᱮ ᱟᱵᱚ ᱟᱵᱚᱨᱮᱱ ᱵᱚᱸᱜᱟᱼᱵᱳᱨᱳ ᱠᱚᱦᱚᱸ ᱵᱚᱱ ᱟᱫ ᱮᱜ ᱠᱚᱣᱟ ᱟᱵᱚ ᱡᱟᱹᱥᱛᱤ ᱠᱟᱛᱮ ᱫᱤᱠᱩ ᱛᱮᱜᱮᱵᱚᱱ ᱨᱚᱲ ᱠᱟᱱᱟ ᱫᱤᱠᱩᱣᱟᱜ ᱫᱷᱚᱨᱚᱢ ᱠᱚᱜᱮ ᱵᱚᱱ ᱟᱯᱱᱟᱣ ᱮᱜᱼᱟ ᱟᱨ ᱟᱵᱚ ᱨᱮᱱ ᱵᱚᱸᱜᱟᱼᱵᱳᱨᱳ ᱠᱚᱦᱚᱸ ᱵᱟᱵᱚᱱ ᱴᱷᱤᱠᱟᱹᱫᱟᱲᱮᱭᱟᱠᱚ ᱠᱟᱱᱟ ᱟᱨ ᱚᱱᱠᱟ ᱛᱮᱜᱮ ᱟᱵᱚᱣᱟᱜ ᱥᱟᱱᱛᱟᱲ ᱯᱟᱹᱨᱥᱤ ᱦᱚᱸ ᱛᱟᱭᱚᱢᱚᱜ ᱠᱟᱱᱟ ᱟᱫᱚ ᱟᱵᱚ ᱟᱵᱚᱨᱮᱱ ᱵᱚᱸᱜᱟ ᱠᱚᱵᱚᱱ ᱩᱯᱨᱩᱢ ᱠᱚᱣᱟ ᱟᱵᱚ ᱟᱵᱚᱣᱟᱜ ᱨᱟᱹᱭᱨᱤᱛ ᱵᱚᱱ ᱪᱤᱱᱦᱟᱹᱭᱟ ᱟᱵᱚᱣᱟᱜ ᱟᱪᱟᱨ ᱵᱤᱪᱟᱹᱨ ᱞᱮᱜᱽ ᱟᱹᱨᱤᱼᱪᱟᱹᱞᱤ ᱚᱱᱟ ᱠᱚ ᱥᱟᱱᱟᱢ ᱵᱚᱱ ᱩᱯᱨᱩᱢᱟ ᱟᱨ ᱵᱟᱝᱢᱟ ᱚᱱᱟ ᱠᱚ ᱩᱯᱨᱩᱢ ᱜᱮ ᱞᱟᱹᱠᱛᱤᱜ ᱠᱟᱱᱟ ᱪᱮ ᱟᱵᱚ ᱟᱛᱳ ᱫᱤᱥᱚᱢ ᱠᱷᱚᱱ ᱥᱮᱱ ᱠᱟᱛᱮ ᱵᱟᱡᱟᱨ ᱨᱮᱵᱚᱱ ᱛᱟᱦᱮᱱ ᱠᱟᱱᱟ ᱡᱮ ᱚᱸᱰᱮ ᱟᱵᱚ ᱟᱵᱚᱨᱮᱱ ᱜᱤᱫᱽᱨᱟᱹ ᱩᱱᱠᱩ ᱠᱚ ᱡᱩᱫᱤ ᱱᱚᱣᱟ ᱠᱟᱛᱷᱟ ᱵᱟᱵᱚᱱ ᱞᱟᱹᱭ ᱠᱚᱣᱟ ᱮᱱᱠᱷᱟᱱ ᱫᱚ ᱩᱱᱠᱩ ᱫᱚ ᱪᱤᱠᱟ ᱱᱚᱣᱟ ᱫᱚᱠᱚ ᱥᱮᱬᱟᱭᱟ ᱪᱮ ᱵᱟᱝᱢᱟ ᱪᱤᱠᱟ ᱱᱚᱣᱟ ᱫᱚᱠᱚ ᱵᱟᱰᱟᱭᱟ ᱟᱫᱚ ᱟᱵᱚ ᱟᱵᱚᱣᱟᱜ ᱥᱟᱱᱛᱟᱲᱤ ᱯᱟᱹᱨᱥᱤ ᱱᱚᱝᱠᱟ ᱛᱮᱦᱚᱸ ᱛᱟᱭᱚᱢᱚᱜ ᱠᱟᱱᱟ ᱡᱮ ᱟᱵᱚ ᱟᱵᱚᱨᱮᱱ ᱜᱤᱫᱽᱨᱟᱹ ᱠᱚ ᱵᱟᱝᱢᱟ ᱮᱴᱟᱜ ᱠᱚᱦᱚᱸ ᱵᱟᱵᱚᱱ ᱞᱟᱹᱭ ᱟᱠᱚ ᱠᱟᱱᱟ ᱡᱮ ᱟᱵᱚ ᱫᱚ ᱱᱚᱣᱟ ᱠᱚ ᱞᱟᱹᱭ ᱫᱚ ᱱᱤᱦᱟᱹᱛᱤ ᱜᱮ ᱫᱚᱨᱠᱟᱨ ᱜᱮᱭᱟ ᱟᱨ ᱵᱟᱝᱢᱟ ᱞᱟᱹᱠᱛᱤ ᱠᱟᱱ ᱜᱮᱭᱟ ᱚᱱᱟ ᱞᱟᱹᱜᱤᱫ ᱟᱵᱚᱣᱟᱜ ᱫᱷᱚᱨᱚᱢ ᱪᱮ ᱟᱹᱨᱤᱼᱪᱟᱹᱞᱤ ᱪᱮ ᱵᱮᱵᱚᱦᱟᱨ ᱠᱚᱫᱚ ᱵᱟᱵᱚᱱ ᱟᱫ ᱫᱚᱨᱠᱟᱨᱟ